ᱦᱮᱸ ᱤᱧ ᱜᱟᱹᱰᱤ ᱨᱮᱱ ᱯᱮᱥᱮᱱᱡᱟᱨ ᱟᱢᱫᱚ ᱜᱟᱹᱰᱤ ᱠᱚᱱᱴᱮᱠᱴᱟᱨ ᱠᱟᱱᱟᱢ ᱦᱮᱸ ᱯᱚᱨᱚᱵᱽᱞᱮᱢ ᱢᱟᱱᱮ ᱟᱹᱰᱤ ᱯᱚᱨᱚᱵᱽᱞᱮᱢ ᱢᱟᱱᱮ ᱥᱤᱴ ᱜᱮ ᱵᱟᱝ ᱢᱚᱡᱟ ᱠᱚᱦᱚᱸ ᱰᱷᱤᱞ ᱪᱟᱵᱟᱣ ᱟᱠᱟᱱᱟ ᱟᱨ ᱛᱷᱚᱲᱟ ᱥᱤᱴ ᱦᱚᱸ ᱚᱲᱮᱡ ᱥᱤᱴ ᱮᱢᱚᱱ ᱥᱤᱴᱮᱢ ᱮᱢᱟᱣᱟᱠᱟᱫᱤᱧᱟᱹ ᱤᱧ ᱫᱚ ᱵᱟᱹᱧ ᱵᱩᱡᱽ ᱫᱟᱲᱮ ᱠᱟᱣᱫᱟ ᱩᱱᱟᱹᱜ ᱵᱟᱹᱲᱤᱡ ᱥᱴᱮᱢ ᱮᱢᱟᱣᱟᱹᱧᱟᱹ ᱟᱫᱚ ᱮᱠᱫᱚᱢ ᱛᱟᱭᱱᱚᱢ ᱢᱩᱪᱟᱹᱫ ᱥᱮᱫ ᱞᱟᱥᱴᱮ ᱤᱧᱟ ᱜ ᱥᱤᱴ ᱫᱚ ᱯᱟᱲᱟᱣ ᱟᱠᱟᱱᱟ ᱟᱨ ᱟᱹᱰᱤ ᱯᱩᱨᱟᱹ ᱵᱟᱹᱲᱤᱡ ᱜᱮᱭᱟ ᱱᱟᱴ ᱠᱚᱦᱚᱸ ᱰᱷᱤᱞ ᱜᱮᱭᱟ ᱛᱷᱚᱲᱟ ᱥᱚᱠᱚᱡᱚᱜ ᱠᱟᱱᱟ ᱜᱟᱹᱰᱤ ᱦᱚᱸ ᱛᱷᱚᱲᱟ ᱡᱟᱨᱱᱤᱝᱚᱜ ᱠᱟᱱᱟ ᱫᱚ ᱤᱧ ᱢᱟ ᱟᱹᱰᱤ ᱥᱟᱺᱜᱤᱧᱤᱧ ᱪᱟᱞᱟᱜᱼᱟ ᱢᱟᱞᱫᱟ ᱠᱷᱚᱱᱤᱧ ᱪᱟᱞᱟᱜᱼᱟ ᱢᱩᱨᱥᱤᱫᱟᱵᱟᱫᱽ ᱛᱚ ᱚᱱᱟ ᱥᱤᱴ ᱨᱮ ᱤᱧ ᱵᱟᱹᱧ ᱪᱟᱞᱟᱣ ᱫᱟᱲᱮᱭᱟᱜᱼᱟ ᱩᱱᱟᱹᱜ ᱵᱟᱹᱲᱤᱡ ᱥᱤᱴ ᱨᱮᱫᱚ ᱠᱟᱹᱴᱤ ᱵᱮᱵᱚᱥᱛᱷᱟᱣᱟᱹᱧ ᱢᱮ ᱛᱚ ᱧᱮᱞ ᱟᱹᱰᱤ ᱩᱥᱟᱹᱨᱟ ᱧᱮᱞ ᱢᱮ ᱟᱹᱰᱤ ᱠᱚᱥᱴᱚᱧ ᱟᱹᱭᱠᱟᱹᱣᱮᱫᱟ ᱤᱧ ᱫᱚ ᱵᱟᱹᱧ ᱪᱟᱞᱟᱣ ᱫᱟᱲᱮᱭᱟᱜᱼᱟ ᱵᱟᱠᱷᱟᱱ ᱩᱱᱟᱹᱜ ᱥᱟᱺᱜᱤᱧ ᱫᱚ ᱯᱩᱨᱟᱹ ᱵᱚᱢᱤ ᱜᱮᱧ ᱟᱹᱭᱠᱟᱹᱣᱮᱫᱟ ᱜᱟᱹᱰᱤ ᱨᱮ ᱩᱞᱴᱤ ᱞᱮᱠᱟᱧ ᱟᱹᱭᱠᱟᱹᱣ ᱮᱫᱟ ᱵᱟᱝ ᱱᱟᱛᱷ ᱩᱱᱟᱹᱜ ᱰᱷᱮᱨ ᱯᱚᱭᱥᱟ ᱟᱨ ᱟᱫᱚ ᱤᱧ ᱫᱚᱧ ᱵᱟᱲᱟᱭᱟ ᱡᱮ ᱤᱧᱟᱹᱜ ᱥᱤᱴ ᱫᱚ ᱚᱠᱟᱨᱮ ᱯᱟᱲᱟᱜᱼᱟ ᱟᱪᱪᱷᱟ ᱯᱷᱟᱸᱠᱟ ᱥᱤᱴ ᱢᱟ ᱵᱟᱹᱱᱩᱜ ᱥᱟᱹᱨᱤᱱᱟᱜ ᱛᱟᱭᱱᱚᱢ ᱨᱮᱜᱮ ᱥᱤᱴᱤᱧ ᱧᱟᱢ ᱠᱮᱫᱟ ᱛᱚ ᱧᱮᱞᱮᱫ ᱠᱟᱱ ᱥᱤᱴ ᱨᱮᱱᱟᱜ ᱚᱵᱚᱥᱛᱷᱟ ᱢᱟ ᱟᱹᱰᱤ ᱠᱷᱟᱨᱟᱯ ᱛᱚ ᱩᱥᱟᱹᱨᱟ ᱥᱤᱴ ᱠᱚ ᱧᱮᱞ ᱢᱮ ᱵᱟᱝᱠᱷᱟᱱ ᱤᱧ ᱫᱚ ᱵᱟᱹᱧ ᱪᱟᱞᱟᱣ ᱫᱟᱲᱮᱭᱟᱜᱼᱟ ᱩᱱᱟᱹᱜ ᱥᱟᱺᱜᱤᱧ ᱫᱚ ᱵᱟᱠᱷᱟᱱᱤᱧ ᱯᱷᱮᱰᱚᱜᱼᱟ ᱩᱱᱟᱹᱜ ᱰᱷᱮᱨ ᱯᱟᱭᱥᱟᱛᱤᱧ ᱴᱤᱠᱤᱴ ᱟᱠᱟᱫᱟ ᱵᱮᱵᱚᱥᱛᱷᱟ ᱜᱚᱫᱼᱟᱹᱧ ᱢᱮ ᱩᱥᱟᱹᱨᱟ ᱵᱟᱠᱷᱟᱱ ᱫᱚ ᱤᱧ ᱫᱚᱧ ᱯᱷᱮᱰᱚᱜᱼᱟ ᱴᱷᱤᱠ ᱜᱮᱭᱟ ᱟᱪᱪᱷᱟ ᱢᱟ ᱵᱮᱵᱚᱥᱛᱷᱟᱭ ᱢᱮ ᱩᱥᱟᱹᱨᱟ